ᱥᱮᱫᱟᱭ ᱫᱚ ᱟᱵᱚ ᱥᱟᱱᱛᱟᱲ ᱥᱟᱶᱛᱟ ᱨᱮᱫᱚ ᱛᱤᱨᱞᱟᱹ ᱠᱚᱫᱚ ᱵᱟᱠᱚ ᱯᱟᱲᱦᱟᱜ ᱠᱟᱱ ᱛᱟᱦᱮᱸᱫ ᱢᱮᱱᱠᱷᱟᱱ ᱱᱟᱦᱟᱜ ᱫᱚ ᱫᱷᱤᱨᱮ ᱫᱷᱤᱨᱮ ᱥᱮ ᱟᱥᱛᱮ ᱟᱥᱛᱮ ᱛᱤᱨᱞᱟᱹ ᱠᱚᱦᱚᱸ ᱚᱞᱚᱜ ᱯᱟᱲᱦᱟᱜ ᱠᱚ ᱮᱦᱚᱵ ᱟᱠᱟᱫᱟ ᱥᱮ ᱚᱞᱚᱜ ᱯᱟᱲᱦᱟᱜ ᱦᱚᱸ ᱱᱟᱥᱮ ᱫᱚᱠᱚ ᱞᱟᱦᱟ ᱧᱚᱜ ᱟᱠᱟᱱ ᱜᱮᱭᱟ ᱛᱤᱨᱞᱟᱹ ᱠᱚ ᱚᱞᱚᱜ ᱯᱟᱲᱦᱟᱜ ᱨᱮ ᱠᱤᱪᱷᱩ ᱮᱸᱴᱠᱮᱴᱚᱬᱮ ᱫᱚ ᱱᱤᱛᱦᱚᱸ ᱢᱮᱱᱟᱜ ᱜᱮᱭᱟ ᱡᱮᱞᱮᱠᱟ ᱤᱥᱠᱩᱞ ᱠᱚᱨᱮ ᱢᱟᱠᱚ ᱵᱷᱚᱨᱛᱤᱜ ᱠᱟᱱ ᱜᱮ ᱦᱚᱭᱛᱳ ᱡᱚᱛᱚ ᱠᱚᱫᱚ ᱦᱳᱥᱴᱮᱞ ᱨᱮ ᱛᱟᱦᱮᱸ ᱨᱮᱱᱟᱜ ᱫᱟᱣ ᱵᱟᱠᱚ ᱧᱟᱢ ᱮᱫᱼᱟ ᱚᱱᱟᱛᱮ ᱴᱷᱤᱠ ᱢᱟᱪᱷᱟ ᱩᱱᱠᱩᱣᱟᱜ ᱚᱞᱚᱜ ᱯᱟᱲᱦᱟᱜ ᱵᱟᱝ ᱦᱩᱭᱩᱜ ᱠᱟᱱ ᱛᱟᱠᱚᱣᱟ ᱟᱨ ᱡᱟᱦᱟᱸᱭ ᱠᱚᱫᱚ ᱱᱚᱝᱠᱟᱱᱟᱜ ᱥᱩᱡᱳᱜᱽ ᱥᱩᱵᱤᱫᱷᱟ ᱠᱚ ᱧᱟᱢ ᱮᱫᱼᱟ ᱩᱱᱠᱩ ᱫᱚ ᱪᱮᱛᱟᱱ ᱥᱮᱫ ᱠᱚ ᱞᱟᱦᱟ ᱤᱫᱤᱜ ᱠᱟᱱ ᱜᱮᱭᱟ ᱥᱮ ᱤᱥᱠᱩᱞ ᱠᱚᱞᱮᱡᱽ ᱤᱭᱩᱱᱤᱵᱷᱟᱨᱥᱤᱴᱤ ᱠᱚᱨᱮ ᱠᱚ ᱯᱟᱲᱦᱟᱜ ᱠᱟᱱ ᱜᱮᱭᱟ ᱚᱱᱟ ᱛᱟᱭᱚᱢ ᱪᱟᱹᱠᱨᱤ ᱱᱚᱠᱨᱤ ᱨᱮ ᱵᱤᱵᱷᱤᱱᱱᱚ ᱥᱚᱨᱠᱟᱨᱤ ᱵᱮᱥᱚᱨᱠᱟᱨᱤ ᱠᱚᱨᱮᱫ ᱠᱚ ᱧᱟᱢ ᱮᱫᱼᱟ ᱢᱮᱱᱠᱷᱟᱱ ᱩᱱᱠᱩ ᱛᱟᱞᱟ ᱨᱮᱦᱚᱸ ᱢᱤᱫᱵᱟᱨ ᱮᱸᱴᱠᱮᱴᱚᱬᱮ ᱦᱚᱸ ᱥᱤᱨᱡᱟᱹᱜ ᱠᱟᱱ ᱜᱮᱭᱟ ᱡᱮᱞᱮᱠᱟ ᱡᱟᱦᱟᱸᱭ ᱠᱚ ᱡᱩᱫᱤ ᱧᱤᱫᱟᱹ ᱵᱮᱲᱟ ᱠᱚ ᱰᱤᱭᱩᱴᱤᱭᱟ ᱛᱟᱦᱚᱞᱮ ᱩᱱᱠᱩ ᱚᱲᱟᱜ ᱠᱷᱚᱱ ᱟᱠᱚᱣᱟᱜ ᱠᱟᱹᱢᱤ ᱡᱟᱭᱜᱟ ᱥᱮ ᱠᱟᱹᱢᱤ ᱥᱛᱷᱚᱞ ᱨᱮ ᱦᱤᱡᱩᱜ ᱥᱮᱱᱚᱜ ᱡᱳᱜᱟᱡᱳᱜᱽ ᱵᱮᱵᱚᱥᱛᱷᱟ ᱥᱚᱵ ᱥᱚᱢᱚᱭ ᱴᱷᱤᱠ ᱵᱟᱝ ᱛᱟᱦᱮᱱᱟ ᱥᱮ ᱠᱤᱪᱷᱩ ᱠᱤᱪᱷᱩ ᱜᱷᱚᱴᱚᱱ ᱡᱮᱢᱚᱱ ᱧᱮᱞ ᱟᱠᱟᱱᱟ ᱡᱮ ᱤᱠᱟᱹᱭ ᱛᱤᱨᱞᱟᱹ ᱟᱭᱟᱜ ᱰᱤᱭᱩᱴᱤ ᱥᱮ ᱠᱟᱹᱢᱤ ᱪᱟᱞᱟᱜ ᱠᱟᱱᱟᱭ ᱦᱚᱨ ᱰᱟᱦᱟᱨ ᱨᱮ ᱠᱤᱪᱷᱩ ᱵᱟᱹᱲᱤᱡ ᱢᱚᱛᱞᱚᱵ ᱟᱱ ᱦᱚᱲ ᱠᱚ ᱩᱱᱤᱭᱟᱜ ᱫᱷᱚᱨᱚᱢ ᱱᱟᱥᱟᱣ ᱨᱮᱱᱟᱜ ᱠᱚ ᱪᱮᱥᱴᱟᱭᱟ ᱱᱚᱝᱠᱟᱱᱟᱜ ᱦᱚᱸ ᱢᱤᱫᱵᱟᱨ ᱧᱮᱞ ᱟᱠᱟᱱᱟ ᱱᱚᱝᱠᱟᱱᱟᱜ ᱮᱸᱴᱠᱮᱴᱚᱬᱮ ᱟᱵᱚ ᱥᱟᱶᱛᱟ ᱨᱮᱱ ᱛᱤᱨᱞᱟᱹ ᱠᱚ ᱱᱤᱛᱚᱜ ᱦᱚᱸ ᱱᱚᱝᱠᱟᱱᱟᱜ ᱮᱸᱴᱠᱮᱴᱚᱬᱮ ᱨᱮᱠᱚ ᱯᱟᱲᱟᱜ ᱠᱟᱱ ᱜᱮᱭᱟ ᱚᱱᱟ ᱠᱷᱟᱹᱛᱤᱨ ᱱᱚᱝᱠᱟᱱᱟᱜ ᱮᱸᱴᱠᱮᱴᱚᱬᱮ ᱨᱮ ᱡᱟᱛᱮ ᱟᱞᱚᱠᱚ ᱥᱚᱢᱢᱩᱠᱠᱷᱤᱱᱚᱜ ᱢᱟ ᱥᱮ ᱴᱮᱠᱟᱣ ᱫᱟᱨᱟᱢ ᱨᱮ ᱟᱵᱚ ᱥᱟᱱᱟᱢ ᱞᱮᱠᱟᱱ ᱦᱚᱲᱜᱮ ᱞᱟᱦᱟ ᱦᱤᱡᱩᱜ ᱦᱩᱭᱩᱜ ᱛᱟᱵᱳᱱᱟ ᱟᱨ ᱱᱚᱝᱠᱟᱱᱟᱜ ᱵᱟᱹᱲᱤᱡ ᱠᱟᱹᱢᱤ ᱠᱚ ᱡᱟᱛᱮ ᱦᱚᱨ ᱰᱟᱦᱟᱨ ᱥᱮ ᱥᱮᱱᱚᱜ ᱦᱚᱨᱨᱮ ᱟᱞᱚ ᱜᱷᱚᱴᱚᱱᱚᱜ ᱢᱟ ᱚᱱᱟ ᱞᱟᱹᱜᱤᱫ ᱛᱮ ᱟᱵᱚ ᱥᱟᱫᱷᱟᱨᱚᱱ ᱱᱟᱜᱚᱨᱤᱠ ᱥᱟᱶᱛᱮ ᱯᱩᱞᱤᱥ ᱯᱨᱚᱥᱟᱥᱚᱱ ᱠᱚᱦᱚᱸ ᱮᱠᱴᱩ ᱥᱚᱪᱮᱛᱚᱱ ᱛᱟᱦᱮᱸ ᱫᱚᱨᱠᱟᱨᱚᱜ ᱠᱟᱱᱟ ᱡᱟᱛᱮ ᱡᱟᱦᱟᱸᱭ ᱛᱤᱨᱞᱟᱹ ᱜᱮ ᱥᱤᱧᱮ ᱪᱟᱞᱟᱜ ᱠᱟᱱ ᱥᱮ ᱧᱤᱫᱟᱹᱭ ᱪᱟᱞᱟᱜ ᱠᱟᱱ ᱥᱮᱱᱚᱜ ᱦᱚᱨ ᱨᱮ ᱡᱟᱛᱮ ᱠᱚᱱᱚ ᱵᱚᱛᱚᱨ ᱜᱮ ᱟᱞᱚ ᱛᱟᱦᱮᱱ ᱛᱟᱭᱢᱟ ᱥᱮ ᱩᱱᱤ ᱟᱭᱟᱜ ᱡᱮᱴᱩᱠᱩ ᱞᱟᱹᱠᱛᱤ ᱚᱱᱟ ᱟᱭᱟᱜ ᱱᱤᱨᱟᱯᱚᱛᱛᱟ ᱡᱟᱛᱮ ᱧᱟᱢ ᱢᱟᱭ ᱱᱚᱝᱠᱟᱱᱟᱜ ᱠᱟᱹᱢᱤ ᱠᱟᱹᱥᱱᱤ ᱛᱟᱞᱟᱛᱮ ᱟᱵᱚ ᱛᱤᱨᱞᱟᱹ ᱠᱚᱣᱟᱜ ᱡᱟᱦᱟᱸ ᱩᱛᱱᱟᱹᱣ ᱥᱮ ᱞᱟᱦᱟᱱᱛᱤ ᱰᱟᱦᱟᱨ ᱨᱮ ᱥᱤᱨᱡᱟᱹᱜ ᱠᱟᱱ ᱟᱱᱟᱴ ᱠᱚ ᱥᱚᱞᱦᱮ ᱫᱟᱲᱮᱭᱟᱜ ᱵᱚᱱ